ᱡᱟᱦᱟᱱ ᱜᱟᱛᱮ ᱨᱮᱜᱮ ᱵᱟᱢ ᱦᱟᱨᱟᱣ ᱞᱮᱱᱠᱷᱟᱱ ᱫᱚ ᱡᱟᱦᱟᱱᱟᱜ ᱫᱚ ᱵᱟᱢ ᱪᱮᱫ ᱫᱟᱲᱮᱭᱟᱜᱼᱟ ᱥᱟᱵ ᱠᱟᱜ ᱟᱢ ᱯᱷᱩᱴᱵᱚᱞ ᱨᱮᱜᱮ ᱜᱟᱛᱮᱜ ᱞᱮ ᱥᱮᱱ ᱞᱮᱱᱟ ᱥᱮᱱ ᱠᱟᱛᱮ ᱟᱞᱮ ᱵᱟᱨᱭᱟ ᱜᱳᱞ ᱞᱮ ᱡᱚᱢ ᱠᱮᱫᱟ ᱛᱚᱠᱷᱚᱱ ᱫᱚ ᱢᱚᱱ ᱫᱚᱞᱮ ᱢᱚᱱᱫᱚ ᱵᱟᱹᱲᱤᱡ ᱮᱱ ᱛᱟᱞᱮᱭᱟ ᱚᱲᱟᱜ ᱦᱮᱡ ᱠᱟᱛᱮᱫ ᱟᱹᱰᱤᱼᱟᱹᱰᱤᱧ ᱪᱤᱱᱛᱟᱹᱭᱱᱟ ᱜᱩᱞᱠᱤᱧ ᱛᱟᱦᱮᱸ ᱠᱟᱱᱟ ᱪᱤᱠᱟᱹᱛᱮ ᱜᱳᱞᱤᱧ ᱡᱚᱢ ᱠᱮᱫᱟ ᱪᱤᱱᱛᱟᱹ ᱛᱮ ᱵᱷᱟᱵᱽᱱᱟᱛᱮ ᱧᱤᱫᱟᱹ ᱫᱟᱠᱟ ᱵᱟᱹᱧ ᱡᱚᱢ ᱞᱮᱫᱟ ᱚᱱᱟ ᱠᱷᱟᱹᱛᱤᱨ ᱤᱧ ᱯᱨᱚᱥᱚᱝᱦᱚᱸ ᱢᱤᱫᱴᱮᱱ ᱥᱤᱫᱽᱫᱷᱟᱱᱛᱚᱧ ᱦᱟᱛᱟᱣ ᱠᱮᱫᱟ ᱡᱮ ᱤᱧ ᱢᱚᱡᱽ ᱜᱩᱞᱠᱤᱧ ᱵᱮᱱᱟᱜᱼᱟ ᱡᱟᱛᱮ ᱤᱧ ᱡᱟᱦᱟᱸᱭ ᱜᱳᱞ ᱵᱟᱠᱚ ᱵᱟᱠᱚ ᱮᱢ ᱫᱟᱲᱮᱭᱟᱹᱧ ᱥᱮ ᱯᱞᱮᱱᱴᱤ ᱦᱚᱸ ᱯᱞᱮᱱᱴᱤ ᱦᱳᱠ ᱥᱚᱨᱴ ᱦᱳᱠ ᱚᱱᱠᱟ ᱠᱟᱛᱮᱫ ᱤᱧ ᱠᱳᱪᱤᱝ ᱤᱧ ᱢᱤᱫᱴᱮᱱ ᱢᱟᱥᱴᱟᱨᱤᱧ ᱥᱮᱸᱫᱽᱨᱟ ᱠᱮᱫᱮᱭᱟ ᱥᱮᱸᱫᱽᱨᱟ ᱠᱟᱛᱮᱫ ᱩᱱᱤ ᱠᱳᱪᱤᱝ ᱢᱟᱥᱴᱟᱨ ᱴᱷᱮᱱᱤᱧ ᱪᱟᱞᱟᱣᱱᱟ ᱛᱟᱨᱯᱚᱨ ᱢᱚᱬᱮ ᱫᱤᱱ ᱤᱧ ᱠᱳᱪᱤᱝᱱᱟ ᱠᱳᱪᱤᱝ ᱠᱟᱛᱮᱫ ᱩᱱᱤ ᱜᱳᱞᱠᱤ ᱢᱟᱥᱴᱟᱨᱮ ᱢᱤᱛᱟᱹᱧ ᱠᱟᱱᱟ ᱵᱟᱹᱵᱩ ᱱᱚᱝᱠᱟ ᱠᱚ ᱛᱷᱤᱭᱟᱹ ᱞᱮᱠᱷᱟᱱ ᱱᱚᱝᱠᱟᱛᱮᱢ ᱥᱟᱵᱟ ᱦᱟᱱᱠᱟᱛᱮ ᱵᱚᱞ ᱦᱮᱡ ᱞᱮᱱᱠᱷᱟᱱ ᱦᱟᱱᱠᱟ ᱛᱮᱢ ᱥᱟᱵᱟ ᱛᱚᱵᱮ ᱦᱟᱱᱮ ᱚᱠᱚᱭ ᱵᱚᱞᱮ ᱛᱷᱤᱭᱟᱹᱭᱟ ᱩᱱᱤᱭᱟᱜ ᱢᱟᱱᱮ ᱢᱮᱫ ᱠᱩᱴᱤᱢ ᱧᱮᱞ ᱛᱟᱭᱟ ᱟᱨ ᱠᱟᱴᱟᱢ ᱧᱮᱞ ᱛᱟᱭᱟ ᱪᱮᱫ ᱞᱮᱠᱟ ᱵᱷᱟᱵᱮ ᱛᱷᱤᱭᱟᱹᱭᱮᱫᱟᱢ ᱚᱱᱟ ᱛᱷᱤᱭᱟᱹᱨᱮ ᱢᱤᱫᱴᱮᱱ ᱱᱚᱡᱚᱨ ᱛᱟᱦᱮᱱ ᱠᱟᱱᱟ ᱡᱮ ᱩᱱᱤ ᱢᱮᱱᱟᱭ ᱜᱩᱞ ᱠᱤᱠ ᱚᱠᱟ ᱥᱮᱫ ᱮ ᱠᱚᱭᱚᱜ ᱫᱟ ᱟᱨ ᱚᱠᱟᱥᱮᱫ ᱤᱧ ᱛᱷᱤᱭᱟᱹᱭᱟ ᱛᱚᱵᱮ ᱟᱹᱱᱤᱡ ᱤᱧ ᱡᱤᱛᱟᱹᱜᱼᱟ ᱛᱚᱵᱮᱥᱮ ᱤᱧ ᱜᱳᱞᱤᱧ ᱮᱢ ᱠᱟᱛᱮᱫ ᱩᱱ ᱤᱧ ᱦᱟᱨᱟᱜᱼᱟ ᱟᱞᱮ ᱞᱮ ᱡᱤᱛᱠᱟᱹᱨᱚᱜᱼᱟ ᱚᱱᱟᱜᱮ